ᱨᱟᱭᱜᱚᱧᱡ ᱨᱮ ᱢᱤᱫᱴᱮᱡ ᱨᱮᱥᱴᱩᱰᱮᱱᱴ ᱱᱤᱧ ᱥᱮᱸᱫᱽᱨᱟᱭᱮᱫᱟ ᱚᱱᱟ ᱴᱷᱤᱠ ᱥᱮᱸᱫᱽᱨᱟ ᱛᱮ ᱵᱟᱹᱧ ᱧᱟᱢ ᱮᱫᱟ ᱟᱫᱚ ᱥᱮᱸᱫᱽᱨᱟ ᱛᱮ ᱡᱚᱠᱷᱚᱱ ᱵᱟᱹᱧ ᱧᱟᱢ ᱮᱫᱟ ᱟᱫᱚ ᱚᱱᱟ ᱫᱚ ᱤᱧᱟᱹᱜ ᱢᱳᱱᱟᱭᱤᱞ ᱯᱷᱳᱱ ᱠᱷᱚᱡ ᱜᱩᱜᱩᱞ ᱮᱯ ᱠᱷᱚᱡ ᱤᱧ ᱥᱮᱸᱫᱽᱨᱟ ᱧᱟᱢ ᱠᱮᱫᱟ ᱚᱱᱟ ᱫᱚ ᱵᱟᱝᱢᱟ ᱨᱟᱭᱜᱚᱧᱡ ᱢᱚᱦᱚᱱ ᱯᱟᱴᱤ ᱩᱱ ᱚᱸᱰᱮ ᱦᱮᱱᱟᱜᱼᱟ ᱟᱨ ᱩᱨᱜᱟᱹᱱ ᱫᱚ ᱦᱩᱭᱩᱜ ᱠᱟᱱᱟ ᱚᱸᱰᱮ ᱫᱚ ᱛᱟᱦᱮᱱ ᱨᱮᱱᱟᱜ ᱵᱮᱵᱚᱥᱛᱟ ᱦᱚᱸ ᱦᱮᱱᱟᱜᱼᱟ ᱟᱨ ᱡᱚᱢ ᱧᱩ ᱨᱮᱱᱟᱜ ᱦᱚᱸ ᱵᱮᱵᱚᱥᱛᱟ ᱫᱚ ᱦᱮᱱᱟᱜᱼᱟ ᱡᱚᱛᱚ ᱞᱮᱠᱟᱱᱟᱜ ᱡᱚᱢ ᱧᱩ ᱜᱮ ᱦᱮᱱᱟᱜᱼᱟ ᱨᱳᱞᱮᱢ ᱢᱮᱱ ᱯᱤᱡᱽᱡᱟᱢ ᱢᱮ ᱪᱟᱣᱢᱤᱱᱮᱢ ᱢᱮᱱ ᱡᱚᱛᱚ ᱨᱚᱠᱚᱢᱟᱜ ᱢᱚᱜᱽᱞᱟᱭᱮᱢ ᱢᱮᱱ ᱡᱚᱛᱚ ᱨᱚᱠᱚᱢᱟᱜ ᱡᱚᱢᱟᱜ ᱜᱮ ᱦᱮᱱᱟᱜᱼᱟ ᱟᱨ ᱛᱟᱦᱮᱱ ᱨᱮᱱᱟᱜ ᱦᱚᱸ ᱢᱚᱡᱽ ᱜᱮ ᱱᱟᱯᱟᱭ ᱟᱴᱮᱫ ᱠᱚ ᱦᱮᱱᱟᱜᱼᱟ ᱤᱥᱤ ᱨᱩᱢ ᱠᱚ ᱦᱮᱱᱟᱜᱼᱟ ᱵᱮᱥᱤ ᱨᱩᱢ ᱠᱚᱦᱚᱸ ᱦᱮᱱᱟᱜᱼᱟ ᱡᱚᱛᱚ ᱨᱚᱠᱚᱢᱟᱜ ᱢᱚᱡᱽᱜᱮ ᱩᱨᱜᱟᱹᱱ ᱠᱚᱦᱚᱸ ᱢᱮᱱᱟᱜᱼᱟ